ᱤᱧᱤᱧ ᱢᱚᱱᱮᱭᱟ ᱥᱩᱫᱷᱩ ᱠᱨᱤᱠᱮᱹᱴ ᱠᱷᱮᱞᱟ ᱪᱮᱛᱟᱱ ᱜᱮ ᱵᱤᱥᱤ ᱜᱩᱨᱩᱛᱛᱚ ᱠᱚ ᱮᱢᱟᱜᱼᱟ ᱥᱚᱨᱠᱟᱨ ᱦᱚᱸ ᱠᱤ ᱮᱢᱱᱤ ᱥᱟᱫᱷᱟᱨᱚᱱ ᱦᱚᱲ ᱦᱚᱸ ᱟᱨ ᱵᱟᱹᱠᱤ ᱠᱷᱮᱞᱳᱰ ᱪᱮᱛᱟᱱ ᱫᱚ ᱩᱱᱟᱹᱜ ᱜᱩᱨᱩᱛᱛᱚ ᱵᱟᱭ ᱮᱢᱟᱜ ᱠᱟᱱᱟ ᱥᱚᱨᱠᱟᱨ ᱦᱚᱸ ᱟᱨ ᱮᱴᱟᱜ ᱦᱚᱲ ᱦᱚᱸ ᱠᱨᱤᱠᱮᱹᱴ ᱞᱮᱠᱟ ᱜᱮ ᱡᱩᱫᱤ ᱮᱴᱟᱜ ᱠᱷᱮᱞᱳᱰ ᱡᱮᱢᱚᱱ ᱯᱷᱩᱴᱵᱚᱞ ᱴᱮᱱᱤᱥ ᱱᱚᱝᱠᱟᱱ ᱪᱮᱛᱟᱱ ᱱᱚᱝᱠᱟᱱ ᱠᱷᱮᱞᱳᱰ ᱪᱮᱛᱟᱱ ᱡᱩᱫᱤ ᱥᱚᱨᱠᱟᱨ ᱟᱡ ᱮ ᱠᱷᱚᱨᱚᱪ ᱠᱮᱭᱟ ᱛᱟᱦᱚᱞᱮ ᱠᱷᱟᱱ ᱫᱚ ᱥᱟᱫᱷᱟᱨᱚᱱ ᱜᱤᱫᱽᱨᱟᱹ ᱥᱟᱫᱷᱟᱨᱚᱱ ᱚᱲᱟᱜ ᱨᱮᱱ ᱜᱩᱱᱚᱢᱟᱱ ᱜᱤᱫᱽᱨᱟᱹ ᱥᱮ ᱱᱟᱯᱟᱭ ᱠᱷᱮᱞᱳᱰ ᱜᱤᱫᱽᱨᱟᱹ ᱠᱚᱦᱚᱸ ᱪᱮᱛᱟᱱ ᱥᱮᱫ ᱠᱚ ᱨᱟᱠᱟᱵ ᱫᱟᱲᱮᱭᱟᱜ ᱠᱮᱭᱟ ᱟᱨ ᱚᱱᱟ ᱞᱟᱹᱜᱤᱫ ᱛᱮᱫᱚ ᱵᱤᱵᱷᱤᱱᱱᱚ ᱨᱚᱠᱚᱢ ᱯᱷᱟᱱᱰ ᱢᱮᱱᱟᱜ ᱟᱠᱟᱜᱼᱟ ᱡᱟᱦᱟᱸ ᱯᱷᱟᱱᱰ ᱨᱮᱫᱚ ᱜᱤᱫᱽᱨᱟᱹ ᱠᱚ ᱥᱮ ᱠᱷᱮᱞᱳᱰᱤᱭᱟᱹ ᱠᱚ ᱯᱚᱭᱥᱟ ᱨᱮᱱᱟᱜ ᱵᱷᱟᱛᱟ ᱠᱚ ᱧᱟᱢ ᱠᱮᱭᱟ ᱟᱨ ᱚᱱᱟ ᱵᱷᱟᱛᱟ ᱧᱟᱢ ᱠᱟᱛᱮ ᱠᱷᱚᱨᱪ ᱠᱚ ᱪᱟᱞᱟᱣ ᱠᱟᱛᱮ ᱟᱠᱚ ᱩᱛᱱᱟᱹᱣ ᱨᱟᱠᱟᱵ ᱫᱟᱲᱮᱭᱟᱜ ᱠᱮᱭᱟ ᱤᱧ ᱡᱩᱫᱤ ᱫᱟᱣ ᱤᱧ ᱧᱟᱢ ᱠᱮᱭᱟ ᱛᱟᱦᱚᱞᱮ ᱠᱷᱟᱱ ᱫᱚ ᱥᱚᱨᱠᱟᱨ ᱪᱮᱛᱟᱱ ᱨᱮ ᱱᱤᱭᱟᱹ ᱫᱟᱹᱵᱤᱧ ᱫᱚᱦᱚ ᱠᱮᱭᱟ ᱡᱮ ᱯᱨᱚᱛᱛᱮᱠ ᱴᱤ ᱜᱤᱫᱽᱨᱟᱹ ᱠᱚ ᱯᱷᱩᱴᱵᱚᱞ ᱠᱷᱮᱞ ᱦᱚᱠᱤ ᱠᱷᱮᱞ ᱨᱮᱱ ᱜᱤᱫᱽᱨᱟᱹ ᱠᱚ ᱡᱟᱦᱟᱸ ᱛᱤᱱᱟᱹᱜ ᱢᱮᱱᱟᱜ ᱟᱠᱟᱫ ᱠᱚᱣᱟ ᱩᱱᱠᱩ ᱠᱚ ᱟᱠᱚᱣᱟᱜ ᱠᱷᱮᱞᱳᱰ ᱨᱮ ᱢᱚᱱᱚᱡᱳᱜᱽ ᱮᱢ ᱞᱟᱹᱜᱤᱫ ᱛᱮ ᱡᱟᱛᱮ ᱥᱟᱶᱼᱥᱟᱶᱛᱮ ᱩᱱᱠᱩ ᱠᱚᱣᱟᱜ ᱠᱷᱚᱨᱚᱪ ᱠᱷᱚᱨᱚᱪ ᱪᱟᱞᱟᱣ ᱞᱟᱹᱜᱤᱫ ᱛᱮ ᱢᱤᱫᱴᱮᱱ ᱯᱷᱟᱱᱰ ᱵᱮᱱᱟᱣ ᱦᱩᱭᱩᱜ ᱡᱟᱦᱟᱸ ᱯᱷᱟᱱᱰ ᱨᱮᱫᱚ ᱟᱠᱚᱣᱟᱜ ᱠᱷᱮᱞᱳᱰ ᱨᱮᱱᱟᱜ ᱥᱚᱨᱚᱧᱡᱟᱢ ᱟᱠᱚᱣᱟᱜ ᱡᱚᱢᱼᱧᱩ ᱠᱷᱚᱨᱪᱟ ᱟᱨ ᱟᱠᱚ ᱚᱠᱟ ᱡᱟᱭᱜᱟ ᱨᱮᱠᱚ ᱠᱷᱮᱞᱟ ᱪᱮᱠᱟ ᱠᱟᱛᱮᱫ ᱠᱚ ᱞᱟᱦᱟ ᱪᱟᱞᱟᱜᱼᱟ ᱚᱱᱟ ᱠᱚᱦᱚᱸ ᱚᱱᱟ ᱠᱚ ᱯᱷᱟᱱᱰ ᱢᱟᱫᱽᱫᱷᱚᱢ ᱛᱮ ᱟᱠᱚ ᱡᱟᱛᱮ ᱚᱱᱟ ᱨᱮᱱᱟᱜ ᱥᱟᱦᱟᱡᱽᱡᱳ ᱠᱚ ᱧᱟᱢ ᱫᱟᱲᱮᱭᱟᱜᱼᱢᱟ